ᱦᱮᱞᱳ ᱦᱳᱭ ᱤᱧ ᱰᱚᱠᱴᱚᱨ ᱜᱚᱢᱠᱮᱧ ᱞᱟᱹᱭᱮᱜᱼᱟ ᱚᱸᱻ ᱰᱟᱸᱰᱟ ᱦᱟᱹᱥᱩᱭᱮᱜ ᱢᱮᱭᱟ ᱚᱸᱻ ᱦᱚᱸ ᱦᱳᱭ ᱥᱚᱠᱛᱚ ᱦᱟᱹᱥᱩᱭᱮᱜ ᱢᱮᱭᱟ ᱥᱮ ᱠᱟᱹᱡ ᱚᱸᱻ ᱟᱫᱚ ᱨᱟᱱ ᱠᱚᱢ ᱤᱫᱤᱭᱟ ᱟᱫᱚ ᱢᱮᱱᱟᱜ ᱢᱟ ᱢᱮᱱᱟᱜᱼᱟ ᱟᱹᱰᱤ ᱟᱹᱰᱤ ᱰᱷᱮᱨ ᱨᱟᱱ ᱢᱮᱱᱟᱜᱼᱟ ᱟᱹᱭᱩᱨ ᱵᱮᱫᱤᱠ ᱵᱟᱞᱟ ᱦᱚᱸ ᱦᱳᱢᱤᱭᱳ ᱯᱮᱛᱷᱤ ᱵᱟᱞᱟ ᱦᱚᱸ ᱟᱹᱰᱤ ᱯᱨᱚᱠᱟᱨᱟᱜ ᱨᱟᱱ ᱢᱮᱱᱟᱜᱼᱟ ᱦᱳᱭ ᱛᱚ ᱢᱮᱱᱟᱜ ᱜᱮᱭᱟ ᱮᱱᱠᱷᱟᱱ ᱛᱤᱥ ᱱᱟᱜ ᱮᱢ ᱦᱤᱡᱩᱜᱼᱟ ᱤᱧ ᱢᱟ ᱫᱤᱱ ᱜᱤᱧᱠᱷᱩᱞᱟᱹᱣ ᱜᱮᱭᱟ ᱠᱷᱩᱞᱟᱹᱣ ᱢᱟ ᱟᱨ ᱨᱳᱵᱤᱵᱟᱨ ᱫᱤᱱ ᱫᱚ ᱵᱟᱹᱧ ᱠᱷᱩᱞᱟᱹᱣᱟ ᱵᱚᱱᱫᱽ ᱜᱮ ᱛᱟᱦᱮᱱ ᱛᱤᱧᱟᱹ ᱨᱳᱵᱤᱵᱟᱨ ᱢᱟ ᱵᱟᱱᱟᱨ ᱵᱮᱲᱟᱜᱮ ᱫᱤᱱ ᱜᱮ ᱠᱷᱩᱞᱟᱹᱣ ᱛᱟᱦᱮᱱᱟ ᱦᱳᱭ ᱛᱚᱵᱮ ᱟᱨ ᱨᱟᱱ ᱠᱚᱢᱟ ᱢᱮᱱᱟᱜ ᱜᱮᱭᱟ ᱟᱹᱭᱩᱨᱵᱮᱫᱤᱠ ᱵᱟᱞᱟᱢ ᱤᱫᱤ ᱠᱷᱟᱱ ᱚᱱᱟ ᱢᱟ ᱦᱟᱱᱛᱮ ᱞᱟ ᱟᱹᱜᱩ ᱦᱩᱭ ᱤᱧᱟᱹ ᱵᱩᱨᱩ ᱥᱮᱫ ᱠᱷᱚᱱ ᱯᱟᱸᱡᱟ ᱟᱹᱜᱩ ᱦᱩᱭ ᱤᱧᱟᱹ ᱯᱷᱤᱨ ᱨᱤᱫ ᱜᱩᱥᱟᱹᱭᱟᱹᱧ ᱨᱤᱫ ᱠᱟᱛᱮ ᱤᱧ ᱵᱮᱱᱟᱣᱟ ᱮᱱᱠᱷᱟᱱ ᱚᱱᱟ ᱢᱟ ᱦᱳᱭ ᱥᱚᱢᱚᱭ ᱞᱟᱜᱟᱜᱼᱟ ᱚᱱᱟ ᱫᱚ ᱚᱠᱟᱴᱟᱜ ᱨᱟᱱ ᱦᱟᱸ ᱮᱢ ᱤᱫᱤᱭᱟ ᱟᱹᱭᱩᱨᱵᱮᱫᱤᱠ ᱵᱟᱞᱟ ᱚᱸᱻ ᱦᱚᱸ ᱦᱳᱭ ᱥᱚᱢᱚᱭ ᱫᱚ ᱥᱚᱢᱚᱭ ᱞᱟᱜᱟᱜᱼᱟ ᱚᱱᱟ ᱫᱚ ᱥᱚᱢᱚᱭ ᱫᱚ ᱯᱟᱱᱛᱮ ᱟᱹᱜᱩᱭᱟᱹᱧ ᱪᱟᱞᱟᱣ ᱠᱟᱛᱮ ᱞᱟ ᱟᱹᱜᱩᱭᱟᱹᱧ ᱟᱨ ᱤᱱᱟᱹ ᱛᱟᱭᱚᱢᱤᱧ ᱨᱤᱫ ᱟᱹᱧ ᱦᱚᱲ ᱢᱟᱛᱚ ᱤᱧ ᱢᱟ ᱵᱟᱹᱧ ᱵᱷᱮᱡᱟ ᱠᱚᱣᱟ ᱥᱮ ᱤᱧ ᱛᱮᱜᱮᱧ ᱪᱟᱞᱟᱜᱼᱟ ᱯᱟᱱᱛᱮ ᱞᱟᱹᱜᱤᱫ ᱟᱨ ᱤᱧ ᱛᱮᱜᱤᱧ ᱞᱟ ᱟᱹᱜᱩᱭᱟ ᱦᱚᱲ ᱠᱚᱫᱚ ᱵᱟᱹᱧ ᱵᱷᱮᱡᱟ ᱠᱚᱣᱟ ᱦᱚᱲ ᱠᱚ ᱵᱟᱹᱧ ᱟᱹᱪᱩ ᱵᱟᱲᱟ ᱠᱚᱫᱚ ᱦᱳᱭ ᱵᱟᱨᱫᱤᱱ ᱜᱟᱱ ᱞᱟᱜᱟᱜ ᱜᱮᱭᱟ ᱦᱟᱸᱜ ᱵᱮᱱᱟᱣ ᱠᱚᱛᱮ ᱟᱨ ᱚᱱᱟ ᱟᱭᱩᱨ ᱚᱱᱟ ᱨᱟᱱ ᱫᱚ ᱟᱹᱭᱩᱨᱵᱮᱫᱤᱠ ᱵᱟᱞᱟ ᱫᱚ ᱚᱱᱟ ᱛᱮᱜᱮᱢ ᱵᱮᱥ ᱩᱛᱟᱹᱨᱚᱜᱼᱟ ᱟᱨ ᱫᱚ ᱵᱟᱭ ᱦᱤᱡᱩᱜᱼᱟ ᱦᱟᱹᱥᱩ ᱠᱚ ᱚᱱᱟᱜᱮ ᱵᱮᱥᱼᱟ ᱦᱳᱭ ᱟᱨ ᱫᱚ ᱦᱟᱹᱥᱩ ᱠᱚᱜᱮ ᱛᱟᱢ ᱵᱟᱭ ᱦᱮᱡᱽ ᱩᱛᱟᱹᱨᱚᱜᱼᱟ ᱦᱳᱭ ᱰᱷᱮᱨ ᱜᱮ ᱦᱟᱹᱥᱩᱭᱮᱜ ᱢᱮᱭᱟ ᱵᱟᱢ ᱞᱟᱲᱟᱣ ᱫᱟᱲᱮᱭᱟᱜ ᱠᱟᱱᱟ ᱦᱳᱭ ᱛᱚ ᱟᱪᱪᱷᱟ ᱤᱧᱟᱹᱜ ᱤᱭᱟᱹ ᱪᱮᱢᱵᱟᱨ ᱤᱧᱟᱹᱜ ᱪᱮᱢᱵᱟᱨ ᱦᱤᱡᱩᱜ ᱢᱮ ᱚᱸᱰᱮ ᱦᱟᱸᱜ ᱤᱧ ᱮᱢᱟᱢᱟ ᱦᱟᱸᱜ ᱨᱟᱱ ᱫᱚ ᱡᱟᱦᱟᱸ ᱛᱤ ᱨᱮᱜᱮᱢ ᱦᱤᱡᱩᱜᱼᱟ ᱥᱮᱛᱟᱜ ᱵᱮᱲᱟ ᱦᱚᱸᱢ ᱦᱮᱡ ᱫᱟᱲᱮᱭᱟᱜᱼᱟ ᱟᱹᱭᱩᱵ ᱵᱮᱲᱟ ᱦᱚᱸ ᱵᱟᱱᱟᱨ ᱵᱮᱲᱟᱜᱮ ᱠᱷᱩᱞᱟᱹᱣ ᱛᱟᱦᱮᱱᱟ ᱦᱳᱭ ᱥᱮᱛᱟᱜ ᱥᱟᱛ ᱵᱟᱡᱮ ᱠᱷᱚᱱ ᱠᱷᱩᱞᱟᱹᱣ ᱛᱟᱦᱮᱱᱟ ᱟᱹᱭᱩᱵ ᱦᱟᱹᱵᱤᱡ ᱦᱟᱱᱮ ᱟᱴ ᱫᱚᱥ ᱵᱟᱡᱟ ᱫᱷᱟᱹᱨᱤᱡ ᱦᱳᱭ ᱦᱳᱭ ᱯᱩᱭᱥᱟᱹ ᱠᱚᱦᱚᱸ ᱩᱱᱟᱹᱜ ᱫᱚ ᱵᱟᱭ ᱞᱟᱜᱟᱜᱼᱟ ᱚᱱᱟ ᱠᱚᱫᱚ ᱠᱚᱢᱜᱮ ᱞᱟᱜᱟᱜᱼᱟ ᱠᱚᱢ ᱥᱚᱢ ᱜᱮ ᱚᱱᱟᱫᱚ ᱵᱮᱥᱤ ᱫᱚ ᱵᱟᱭ ᱞᱟᱜᱟᱜᱼᱟ ᱤᱱᱟᱹ ᱫᱩ ᱥᱚ ᱛᱤᱱ ᱥᱚ ᱜᱟᱱᱜᱮ ᱦᱳᱭ ᱴᱷᱤᱠ ᱜᱮᱭᱟ ᱛᱚᱵᱮ ᱤᱧᱟᱹᱜ ᱪᱮᱢᱵᱟᱨ ᱦᱤᱡᱩᱜ ᱢᱮ